ᱤᱧ ᱥᱟᱸᱫᱮᱥ ᱞᱮᱠᱟᱛᱮ ᱫᱤᱥᱚᱢ ᱦᱚᱲ ᱞᱟᱹᱜᱤᱫ ᱡᱟᱦᱟᱸ ᱚᱱᱚᱬᱦᱮᱜ ᱤᱧ ᱚᱞ ᱠᱟᱫᱟ ᱚᱱᱟ ᱠᱚ ᱚᱱᱟ ᱠᱚ ᱢᱩᱫᱽᱨᱮ ᱚᱱᱮ ᱟᱵᱚ ᱫᱤᱥᱚᱢ ᱨᱮᱱ ᱦᱚᱲ ᱠᱩᱥᱤ ᱨᱮᱱᱟᱜ ᱢᱤᱫᱴᱟᱝ ᱜᱮ ᱠᱟᱨᱚᱱ ᱚᱞ ᱛᱟᱞᱟᱛᱮ ᱟᱵᱚ ᱥᱚᱢᱟᱡᱽ ᱨᱮᱭᱟᱜ ᱟᱵᱚᱣᱟᱜ ᱯᱷᱩᱨᱜᱟᱹᱞ ᱨᱮᱭᱟᱜ ᱟᱵᱚ ᱪᱮᱛᱟᱱ ᱡᱟᱦᱟᱸ ᱱᱟᱦᱟᱪᱟᱨ ᱨᱚᱰᱚᱡ ᱠᱚᱪᱞᱚᱱ ᱥᱮ ᱟᱵᱚ ᱚᱛ ᱦᱟᱥᱟ ᱟᱵᱚᱣᱟᱜ ᱡᱟᱦᱟᱸ ᱦᱚᱠ ᱟᱹᱭᱫᱟᱹᱨ ᱫᱤᱠᱩ ᱯᱩᱥᱤ ᱪᱮᱫ ᱞᱮᱠᱟ ᱠᱟᱛᱮ ᱠᱚ ᱨᱮᱡ ᱮᱫ ᱵᱚᱱᱟ ᱚᱱᱟ ᱤᱫᱤ ᱠᱟᱛᱮ ᱡᱟᱦᱟᱸ ᱚᱞᱛᱚᱞ ᱚᱞ ᱢᱮᱱᱟᱜᱼᱟ ᱚᱱᱟ ᱠᱚ ᱠᱷᱟᱹᱛᱤᱨ ᱛᱮᱜᱮ ᱟᱵᱚ ᱥᱚᱢᱟᱡᱽ ᱨᱮᱱ ᱡᱟᱦᱟᱸᱭ ᱟᱸᱡᱚᱢᱤᱭᱟᱹ ᱠᱚ ᱢᱮᱱᱟᱜ ᱠᱚᱣᱟ ᱩᱱᱠᱩ ᱱᱚᱣᱟ ᱚᱱᱚᱬᱦᱮ ᱠᱚ ᱚᱱᱚᱬᱦᱮ ᱜᱮᱠᱚ ᱠᱩᱥᱤᱭᱟᱠᱟᱫᱟ